ᱤᱧ ᱜᱚᱜᱚᱭ ᱫᱟᱠᱟ ᱩᱛᱩᱭᱮᱫ ᱛᱟᱦᱮᱸᱫᱼᱟ ᱟᱫᱚ ᱫᱟᱠᱟ ᱩᱛᱩ ᱧᱮᱞ ᱛᱤᱧ ᱪᱟᱞᱟᱣᱮᱱᱟ ᱟᱨᱤᱧ ᱢᱮᱛᱟᱭ ᱠᱟᱱᱟ ᱜᱚ ᱪᱮᱫ ᱮᱢ ᱩᱛᱩᱭᱫᱟ ᱟᱫᱚᱭ ᱢᱮᱱ ᱮᱫᱟ ᱡᱮᱹᱞ ᱤᱧ ᱩᱛᱩᱭᱫᱟ ᱟᱫᱚᱧ ᱢᱮᱛᱟᱭ ᱠᱟᱱᱟ ᱜᱚ ᱤᱧ ᱤᱧ ᱩᱛᱩ ᱞᱮᱜᱮ ᱤᱧᱤᱧ ᱩᱛᱩᱭᱟ ᱟᱨ ᱟᱢᱮᱢ ᱞᱟᱹᱭ ᱤᱧᱟᱹ ᱪᱮᱫ ᱞᱮᱠᱟ ᱪᱮᱫ ᱠᱚ ᱞᱟᱜᱟᱜᱼᱟ ᱟᱫᱚᱭ ᱞᱟᱹᱭ ᱟᱫᱤᱧᱟ ᱱᱚᱶᱟ ᱯᱮᱸᱭᱟᱡᱽ ᱯᱨᱚᱛᱷᱚᱢᱨᱮ ᱠᱷᱟᱸᱡᱚᱭ ᱢᱮ ᱛᱟᱨᱯᱚᱨᱮ ᱚᱱᱟ ᱤᱥᱤᱱ ᱠᱟᱛᱮᱫ ᱟᱭᱟᱜ ᱟᱫᱟ ᱨᱟᱥᱩᱱ ᱮᱢ ᱞᱟᱜᱟᱣᱟᱜᱼᱟ ᱚᱱᱟ ᱞᱟᱜᱟᱣ ᱠᱟᱛᱮᱫ ᱢᱟᱱᱮ ᱡᱮᱹᱞ ᱮᱢ ᱠᱷᱟᱸᱡᱚᱭᱟ ᱛᱟᱨᱯᱚᱨᱮ ᱢᱚᱥᱞᱟ ᱯᱟᱛᱤᱢ ᱮᱢ ᱢᱟ ᱟᱨ ᱟᱨ ᱠᱚᱥᱟᱣ ᱠᱟᱛᱮᱫ ᱮᱢ ᱫᱟᱜ ᱮᱢ ᱫᱩᱞ ᱟᱜᱼᱟ ᱟᱨ ᱦᱮᱰᱮᱡ ᱞᱮᱱᱠᱷᱟᱱᱮᱢ ᱯᱷᱮᱰᱼᱟ ᱟᱫᱚ ᱤᱧ ᱜᱚᱜᱚᱭ ᱢᱮᱛᱟᱹᱧ ᱠᱟᱱᱟ ᱠᱩᱲᱤ ᱜᱤᱫᱽᱨᱟᱹ ᱫᱚ ᱫᱟᱠᱟ ᱩᱛᱩ ᱪᱮᱫ ᱫᱚ ᱟᱹᱰᱤ ᱟᱸᱴ ᱜᱮ ᱫᱚᱨᱠᱟᱨᱟ ᱟᱨ ᱵᱟᱝᱠᱷᱟᱱ ᱡᱟᱶᱟᱭ ᱚᱲᱟᱜᱨᱮ ᱪᱟᱞᱟᱣ ᱠᱟᱛᱮᱫ ᱪᱤᱠᱟᱹᱢ ᱤᱥᱤᱱᱟ ᱪᱮᱫᱟᱜ ᱥᱮ ᱚᱸᱰᱮ ᱪᱟᱞᱟᱣ ᱠᱟᱛᱮᱫ ᱵᱟᱢ ᱤᱥᱤᱱ ᱫᱟᱲᱮᱹ ᱞᱮᱠᱷᱟᱱ ᱠᱚ ᱮᱜᱮᱨ ᱢᱮᱭᱟ ᱟᱨ ᱠᱚ ᱢᱮᱱᱟ ᱫᱟᱠᱟ ᱩᱛᱩ ᱦᱚᱸ ᱵᱟᱭ ᱪᱮᱫ ᱟᱠᱟᱫᱟ ᱵᱟᱠᱚ ᱪᱮᱫ ᱟᱠᱟᱫᱮᱭᱟ ᱛᱚᱠᱷᱚᱱ ᱫᱚ ᱜᱚ ᱵᱟᱵᱟ ᱟᱜ ᱚᱯᱚᱢᱟᱱ ᱦᱳᱭᱳᱜᱼᱟ ᱚᱱᱟᱛᱮ ᱤᱧ ᱜᱚᱜᱚᱭ ᱢᱤᱛᱟᱹᱧ ᱠᱟᱱᱟ ᱠᱩᱲᱤ ᱜᱤᱫᱽᱨᱟᱹ ᱫᱚ ᱫᱟᱠᱟ ᱩᱛᱩ ᱫᱚ ᱟᱹᱰᱤ ᱜᱮ ᱫᱚᱨᱠᱟᱨᱟ